ᱵᱷᱟᱨᱚᱛ ᱫᱤᱥᱚᱢ ᱨᱮᱫᱚ ᱡᱚᱛᱚᱦᱚᱲ ᱫᱚ ᱪᱟ ᱫᱚ ᱵᱟᱠᱚ ᱠᱩᱥᱤᱭᱟᱜᱼᱟ ᱪᱮᱫᱟᱜ ᱥᱮ ᱜᱤᱫᱽᱨᱟᱹ ᱠᱚᱫᱚ ᱚᱱᱟᱫᱚ ᱵᱟᱝ ᱞᱟᱹᱠᱛᱤ ᱠᱟᱱᱟ ᱟᱨ ᱥᱮᱬᱟ ᱦᱚᱲ ᱦᱚᱸ ᱟᱹᱰᱤ ᱦᱚᱲ ᱫᱚ ᱵᱟᱠᱚ ᱠᱩᱥᱤᱭᱟᱜᱼᱟ ᱪᱮᱫᱟᱜ ᱵᱟᱝ ᱚᱱᱟᱨᱮ ᱥᱩᱜᱟᱨ ᱰᱷᱮᱨ ᱢᱮᱱᱟᱜᱼᱟ ᱟᱨ ᱪᱟ ᱫᱚᱠᱚ ᱵᱮᱱᱟᱣᱟ ᱪᱮᱞᱟᱝ ᱨᱮ ᱟᱨ ᱠᱮᱹᱴᱞᱤ ᱨᱮ ᱪᱟ ᱫᱚᱠᱚ ᱵᱮᱱᱟᱣᱟ ᱵᱟᱨ ᱨᱚᱠᱚᱢ ᱛᱮ ᱵᱟᱨ ᱨᱚᱠᱚᱢ ᱢᱤᱫᱴᱟᱝ ᱫᱚ ᱦᱩᱭᱩᱜ ᱠᱟᱱᱟ ᱨᱚ ᱪᱟ ᱟᱨ ᱢᱤᱫᱴᱟᱱ ᱫᱚ ᱦᱩᱭᱩᱜ ᱠᱟᱱᱟ ᱛᱚᱣᱟ ᱪᱟ ᱛᱚᱣᱟ ᱪᱟ ᱫᱚᱠᱚ ᱵᱮᱱᱟᱣᱟ ᱪᱟ ᱪᱤᱱᱤ ᱟᱨ ᱛᱚᱣᱟ ᱚᱱᱟ ᱧᱩ ᱠᱟᱛᱮᱫ ᱫᱚ ᱦᱚᱡᱚᱢ ᱥᱚᱠᱛᱤ ᱰᱷᱮᱨᱚᱜᱼᱟ ᱟᱨ ᱨᱚ ᱪᱟ ᱫᱚ ᱚᱱᱟ ᱠᱚ ᱵᱮᱱᱟᱣᱟ ᱪᱤᱱᱤ ᱟᱫᱷᱮ ᱪᱟᱯᱟᱛᱟ ᱚᱠᱚᱭ ᱫᱚ ᱛᱮᱡᱽ ᱯᱟᱛ ᱥᱟᱠᱟᱢ ᱚᱠᱚᱭ ᱫᱚ ᱜᱳᱞᱢᱚᱨᱤᱪ ᱚᱱᱠᱟ ᱛᱮᱠᱚ ᱵᱮᱱᱟᱣᱟ ᱚᱱᱟ ᱞᱮᱠᱷᱟᱡ ᱫᱚ ᱟᱭᱢᱟ ᱦᱚᱲᱟᱜ ᱩᱯᱚᱠᱟᱨ ᱦᱩᱭᱩᱜᱼᱟ ᱡᱮᱢᱚᱱ ᱨᱩᱣᱟᱹ ᱠᱚ ᱤᱭᱟᱹ ᱢᱟᱫᱟ ᱨᱩᱣᱟᱹ ᱠᱚᱦᱚᱸ ᱵᱟᱝ ᱧᱟᱢ ᱠᱚᱣᱟ